ᱤᱛᱩᱱ ᱟᱥᱲᱟ ᱨᱮ ᱟᱸᱠᱟᱣᱤᱧ ᱥᱮᱬᱟ ᱞᱮᱫᱟ ᱢᱚᱦᱟ ᱵᱤᱫᱽᱫᱟᱹᱜᱟᱲ ᱨᱮ ᱠᱟᱨᱤᱜᱚᱞ ᱠᱚ ᱥᱤᱫᱩ ᱠᱟᱱᱩᱣᱟᱜ ᱢᱩᱴᱷᱟᱹᱱ ᱵᱮᱱᱟᱣᱤᱧ ᱜᱚᱲᱚᱣᱟᱫ ᱠᱚ ᱛᱟᱦᱮᱸᱱᱟ ᱤᱧᱟᱹᱜ ᱫᱩᱨᱤᱵ ᱠᱟᱹᱢᱭᱟᱹ ᱡᱤᱭᱚᱱ ᱞᱟᱹᱜᱤᱫ ᱡᱟᱦᱟᱸᱱᱟᱜ ᱡᱚᱥ ᱥᱮ ᱴᱟᱴᱣᱟᱥ ᱢᱮᱱᱟᱜᱼᱟ ᱤᱧᱤᱧ ᱩᱭᱦᱟᱹᱨ ᱵᱷᱟᱵᱱᱟ ᱞᱮᱫᱼᱟ ᱱᱚᱶᱟ ᱟᱸᱠᱟᱣ ᱛᱮᱜᱮ ᱟᱸᱟᱣᱤᱧ ᱥᱮᱬᱟ ᱞᱮᱠᱷᱟᱱ ᱜᱮ ᱢᱤᱫᱴᱟᱝ ᱡᱤᱭᱚᱱ ᱨᱮᱱᱟᱜ ᱨᱚᱡᱠᱟᱨ ᱯᱚᱛᱤᱧ ᱧᱮᱞᱧᱟᱢᱟ ᱚᱱᱟᱛᱮ ᱤᱧᱟᱹᱜ ᱩᱭᱦᱟᱹᱨ ᱵᱷᱟᱵᱱᱟ ᱞᱤᱫᱟᱹᱧ ᱤᱛᱩᱱ ᱟᱥᱲᱟ ᱨᱮ ᱱᱚᱝᱠᱟᱱ ᱟᱸᱠᱟᱣ ᱠᱚ ᱡᱩᱫᱤᱧ ᱥᱮᱬᱟᱭᱟ ᱮᱸᱰᱮᱠᱷᱟᱱ ᱤᱧᱟᱹᱜ ᱡᱤᱭᱚᱱ ᱨᱮᱱᱟᱜ ᱨᱳᱡᱠᱟᱨ ᱯᱚᱛᱤᱧ ᱧᱮᱞᱧᱟᱢᱟ ᱟᱨ ᱥᱩᱠᱛᱮ ᱡᱤᱭᱚᱱᱤᱧ ᱠᱷᱟᱸᱰᱟᱣ ᱫᱟᱲᱮᱭᱟᱜᱼᱟ